ᱯᱚᱞᱴᱨᱤ ᱥᱤᱢ ᱵᱟᱨᱮ ᱨᱮᱫᱚ ᱱᱚᱣᱟᱧ ᱵᱟᱰᱟᱭᱟ ᱡᱮ ᱩᱱᱠᱩ ᱫᱚ ᱟᱹᱥᱩᱞ ᱞᱮᱠᱚ ᱠᱷᱟᱡ ᱫᱚ ᱟᱹᱰᱤ ᱥᱚᱸᱜᱮ ᱠᱚ ᱦᱟᱨᱟ ᱢᱟᱨᱟᱝᱚᱜᱼᱟ ᱟᱨ ᱡᱚᱢ ᱦᱚᱸ ᱵᱮᱹᱥ ᱵᱮᱹᱥᱮᱢ ᱮᱢᱟ ᱠᱚᱣᱟ ᱮᱱᱠᱷᱟᱱ ᱩᱱᱠᱩ ᱫᱚ ᱥᱚᱸᱜᱮ ᱠᱚ ᱢᱟᱨᱟᱝᱚᱜᱼᱟ ᱟᱨ ᱵᱮᱹᱥ ᱫᱷᱟᱨᱟ ᱡᱟᱜᱟ ᱨᱮ ᱫᱚᱦᱚ ᱠᱟᱛᱮᱱ ᱟᱨ ᱟᱡᱟᱨ ᱵᱮᱢᱟᱨ ᱟᱞᱚ ᱦᱤᱡᱩᱜ ᱢᱟ ᱢᱮᱱᱛᱮ ᱨᱟᱱ ᱢᱩᱨᱜᱟᱹᱱ ᱠᱚ ᱮᱢ ᱠᱟᱛᱮᱱ ᱩᱱᱠᱩ ᱫᱚ ᱵᱮᱹᱥ ᱫᱷᱟᱨᱟ ᱡᱟᱜᱟ ᱨᱮ ᱫᱚᱦᱚ ᱦᱩᱭᱩᱜ ᱠᱟᱱᱟ ᱟᱨ ᱡᱟᱦᱟᱸ ᱩᱱᱠᱩ ᱠᱚ ᱜᱩᱡᱩᱜ ᱠᱟᱱᱟ ᱡᱮ ᱮᱱᱠᱷᱟᱱ ᱜᱚᱡ ᱟᱠᱟᱱ ᱥᱤᱢ ᱠᱚᱫᱚ ᱡᱚᱢ ᱫᱚ ᱵᱟᱝ ᱫᱚᱨᱠᱟᱨ ᱠᱟᱱᱟ ᱵᱟᱠᱷᱟᱱ ᱟᱵᱚ ᱦᱚᱲ ᱦᱚᱯᱚᱱᱟᱜ ᱦᱚᱲᱢᱚ ᱨᱮ ᱟᱡᱟᱨ ᱵᱮᱢᱟᱨ ᱡᱚᱱᱚᱢᱚᱜᱼᱟ ᱟᱫᱚ ᱚᱱᱟ ᱠᱷᱟᱹᱛᱤᱨ ᱛᱮ ᱩᱱᱠᱩ ᱫᱚ ᱡᱚᱢ ᱫᱚ ᱵᱟᱭ ᱵᱮᱥᱟ ᱟᱨ ᱱᱩᱠᱩ ᱟᱵᱚ ᱡᱟᱦᱟᱸ ᱵᱚᱱ ᱟᱹᱥᱩᱞ ᱟᱠᱟᱫ ᱠᱚᱣᱟ ᱩᱱᱠᱩ ᱫᱚ ᱟᱵᱚ ᱟᱹᱥᱩᱞ ᱠᱚᱫᱚ ᱱᱟᱯᱟᱭ ᱨᱮᱜᱮ ᱵᱚ ᱫᱚᱦᱚ ᱟᱠᱟᱫ ᱠᱚᱣᱟ ᱮᱱᱠᱷᱟᱱ ᱱᱟᱯᱟᱭ ᱜᱮᱠᱚ ᱵᱩᱡᱷᱟᱹᱜᱼᱟ ᱡᱚᱢ ᱠᱚᱦᱚᱸ ᱟᱨ ᱮᱴᱟᱜ ᱠᱷᱚᱱᱟᱜ ᱮᱢ ᱟᱹᱜᱩ ᱠᱚᱣᱟ ᱪᱮᱫ ᱞᱮᱠᱟᱱ ᱜᱮᱭᱟ ᱠᱚ ᱵᱟᱝᱟ ᱟᱡᱟᱨ ᱵᱮᱢᱟᱨ ᱢᱮᱱᱟᱜ ᱠᱚᱣᱟ ᱵᱟᱝᱟ ᱚᱱᱟ ᱤᱫᱤ ᱠᱟᱛᱮᱱ ᱩᱱᱠᱩ ᱫᱚ ᱵᱟᱭ ᱵᱮᱥᱟ ᱟᱨ ᱱᱤᱡᱮᱛᱮ ᱟᱹᱥᱩᱞ ᱠᱚ ᱤᱭᱩᱡᱽ ᱜᱮ ᱵᱮᱥᱟ